ᱦᱮᱸ ᱞᱟᱹᱭᱫᱤᱧ ᱱᱚᱣᱟ ᱡᱟᱦᱟᱸ ᱟᱢᱟᱜ ᱱᱚᱣᱟ ᱥᱟᱜᱟᱲ ᱜᱟᱹᱰᱤ ᱱᱚᱸᱰᱮ ᱛᱤᱸᱜᱩᱣᱟᱠᱟᱱᱟ ᱚᱱᱟ ᱫᱚ ᱟᱢᱟᱜ ᱥᱟᱜᱟᱲ ᱜᱮᱛᱚ ᱵᱷᱟᱲᱟ ᱠᱚᱢ ᱮᱢᱟᱣ ᱟᱠᱚ ᱜᱮᱭᱟ ᱟᱪᱪᱷᱟ ᱮᱱᱠᱷᱟᱱ ᱟᱢᱟᱜ ᱥᱟᱜᱟᱲ ᱞᱮ ᱵᱷᱟᱲᱟ ᱠᱮᱭᱟ ᱵᱷᱟᱲᱟ ᱢᱮᱱ ᱛᱮᱫᱚ ᱟᱞᱮᱭᱟᱜ ᱢᱤᱫᱴᱮᱱ ᱵᱟᱯᱞᱟ ᱚᱲᱟᱜ ᱢᱮᱱᱟᱜ ᱛᱟᱞᱮᱭᱟ ᱯᱚᱭᱞᱟ ᱱᱚᱵᱷᱮᱢᱵᱟᱨ ᱦᱤᱞᱚᱜ ᱦᱤᱞᱚᱜ ᱪᱷᱟᱛᱱᱟ ᱠᱷᱚᱱ ᱵᱟᱸᱠᱩᱲᱟ ᱡᱮᱞᱟ ᱨᱮᱱᱟᱜ ᱜᱮ ᱚᱱᱫᱟ ᱚᱸᱰᱮ ᱟᱞᱮ ᱵᱟᱞᱟ ᱵᱟᱞᱟ ᱥᱟᱠᱷᱟ ᱧᱮᱯᱮᱞ ᱞᱮ ᱪᱟᱞᱟᱜ ᱟ ᱦᱮᱸ ᱛᱚ ᱟᱞᱮ ᱥᱮᱛᱟᱜ ᱥᱮᱛᱟᱜ ᱫᱚᱥ ᱵᱟᱡᱟ ᱚᱠᱛᱚ ᱞᱮ ᱪᱟᱞᱟᱜ ᱟ ᱥᱮᱛᱟᱜ ᱫᱚᱥ ᱵᱟᱡᱟ ᱚᱠᱛᱚ ᱟᱨᱮ ᱨᱩᱣᱟᱹᱲ ᱛᱮ ᱠᱚᱢ ᱨᱮᱭᱟᱜ ᱤᱨᱟᱹᱞ ᱟᱨᱮ ᱴᱟᱲᱟᱝ ᱫᱚ ᱵᱟᱡᱟᱜ ᱜᱤᱭᱟ ᱦᱮᱸ ᱮᱱᱠᱷᱟᱱ ᱚᱸᱰᱮ ᱪᱟᱞᱟᱜ ᱛᱮ ᱟᱢ ᱠᱟᱹᱣᱰᱤ ᱨᱮᱱᱟᱜ ᱛᱤᱱᱟᱹᱜ ᱜᱚᱱᱚᱢ ᱮᱢ ᱦᱟᱛᱟᱣᱟ ᱠᱟᱹᱴᱤᱡ ᱮᱢ ᱞᱟᱹᱭ ᱞᱮᱠᱷᱟᱱ ᱱᱟᱯᱟᱭᱚᱜ ᱟ ᱟᱪᱪᱷᱟ ᱚᱸᱰᱮ ᱵᱟᱨ ᱜᱮᱞ ᱥᱟᱭ ᱮᱢ ᱦᱟᱛᱟᱣᱟ ᱛᱟᱦᱚᱞᱮ ᱞᱟᱹᱭ ᱤᱧ ᱠᱟᱹᱴᱤᱡ ᱜᱟᱱ ᱡᱩᱫᱤᱢ ᱠᱚᱢ ᱞᱮᱠᱷᱟᱱ ᱦᱮᱸ ᱢᱤᱫ ᱜᱮᱞ ᱟᱨᱮ ᱥᱟᱭ ᱜᱟᱱ ᱦᱮᱸ ᱢᱤᱫ ᱜᱮᱞ ᱴᱷᱤᱠ ᱜᱤᱭᱟ ᱛᱟᱦᱚᱞᱮ ᱟᱢ ᱤᱱ ᱦᱤᱞᱚᱜ ᱱᱮᱱᱰᱟ ᱵᱩᱴᱟᱹ ᱴᱷᱟᱶ ᱨᱮᱢ ᱥᱮᱴᱮᱨᱚᱜ ᱟ ᱤᱫᱤᱞᱮᱭᱟᱢ ᱚᱱᱟ ᱞᱟᱹᱜᱤᱫ ᱛᱮ ᱛᱟᱦᱚᱞᱮ ᱤᱧ ᱱᱚᱣᱟ ᱵᱟᱭᱱᱟ ᱞᱮᱠᱟ ᱢᱚᱬᱮ ᱥᱟᱭ ᱴᱟᱠᱟᱧ ᱫᱚᱦᱚᱣᱟᱢ ᱠᱟᱱᱟ ᱟᱨ ᱵᱟᱫᱽ ᱵᱟᱹᱠᱤ ᱴᱟᱠᱟ ᱫᱚᱦᱟᱜ ᱛᱟᱭᱚᱢ ᱛᱮᱞᱮ ᱮᱢᱟᱣᱟᱢᱟ ᱦᱮᱸ ᱚᱸᱰᱮ ᱨᱩᱣᱟᱹᱲ ᱦᱮᱡ ᱠᱟᱛᱮᱜᱞᱮ ᱮᱢᱟᱢᱟ ᱴᱷᱤᱠ ᱜᱤᱭᱟ ᱢᱟ ᱛᱟᱦᱚᱞᱮ ᱚᱱᱟ ᱢᱟᱦᱟᱸ ᱚᱠᱛᱚ ᱟᱨ ᱚᱱᱟ ᱴᱷᱟᱶ ᱥᱮᱴᱮᱨᱚᱜ ᱟ ᱟᱨ ᱫᱚᱢᱮ ᱫᱚ ᱟᱞᱚᱢ ᱵᱤᱞᱚᱢᱟ ᱦᱮᱸ ᱢᱟ ᱴᱷᱤᱠ ᱛᱟᱦᱚᱞᱮ